ᱦᱮᱸ ᱚᱠᱚᱭ ᱵᱮᱱ ᱞᱟᱹᱭᱮᱫᱟ ᱦᱮᱸ ᱞᱟᱹᱭᱵᱮᱱ ᱢᱟ ᱚᱠᱚᱭ ᱵᱮᱱ ᱞᱟᱹᱭᱮᱫᱟ ᱟᱪᱪᱷᱟ ᱪᱮᱫ ᱚᱥᱩᱵᱤᱫᱟ ᱦᱮᱸ ᱦᱳᱥᱯᱤᱴᱟᱞ ᱠᱷᱩᱞᱟᱣ ᱜᱣᱭᱟ ᱪᱚᱵᱵᱤᱥ ᱜᱷᱚᱱᱴᱟ ᱯᱚᱨᱤ ᱥᱮᱵᱟ ᱞᱟᱹᱭ ᱵᱮᱱ ᱪᱮᱫ ᱟᱪᱪᱷᱟ ᱦᱮᱸ ᱦᱮᱸ ᱯᱚᱨᱤᱥᱮᱵᱟ ᱫᱚ ᱦᱮᱱᱟᱜᱼᱟ ᱟᱫᱚ ᱼ ᱴᱷᱤᱠ ᱟᱪᱷᱮ ᱠᱳᱞ ᱟᱹᱞᱤᱧ ᱛᱳ ᱪᱮᱫ ᱞᱟᱠᱟ ᱠᱚᱲᱟ ᱦᱚᱯᱚᱱ ᱥᱮᱮ ᱠᱩᱲᱤ ᱦᱚᱯᱚᱱ ᱠᱟᱱᱟᱭ ᱦᱚᱞᱟ ᱠᱷᱚᱱᱟ ᱵᱚᱢᱤ ᱟᱨ ᱞᱟᱡ ᱦᱟᱹᱥᱩ ᱟᱪᱪᱷᱟ ᱰᱟᱠᱛᱟᱨ ᱴᱷᱮᱱ ᱡᱟᱦᱟᱨᱮᱯᱮ ᱫᱮᱠᱷᱟᱣ ᱞᱮᱫᱮᱭᱟ ᱥᱮ ᱵᱟᱝ

ᱦᱮᱸ ᱱᱚᱰᱮ ᱟᱞᱮ ᱥᱚᱨᱠᱟᱨᱤ ᱯᱚᱨᱤᱥᱮᱵᱟ ᱥᱚᱥᱳᱢᱚᱭ ᱪᱚᱵᱵᱤᱥ ᱜᱷᱚᱱᱴᱟ ᱮᱱᱤ ᱴᱟᱭᱤᱢ ᱱᱚᱰᱮ ᱯᱚᱨᱤᱥᱮᱵᱟ ᱛᱟᱸᱦᱮᱱᱟ ᱛᱳ ᱟᱹᱵᱤᱱ ᱫᱚ ᱦᱚᱞᱟ ᱨᱮᱜᱮ ᱟᱹᱜᱩ ᱫᱚᱨᱠᱟᱨᱚᱜ ᱛᱟᱸᱦᱮᱱᱟ ᱛᱳ ᱟᱹᱵᱤᱱᱟᱜ ᱯᱩᱨᱟᱹ ᱴᱷᱤᱠᱟᱹᱱᱟ ᱞᱟᱹᱭ ᱵᱮᱱ ᱦᱟᱥᱟ ᱰᱩᱝᱨᱤ ᱚᱠᱟ ᱡᱟᱭᱜᱟ ᱦᱟᱥᱟ ᱰᱩᱝᱨᱤ ᱪᱮᱛᱟᱱ ᱯᱟᱲᱟ ᱟᱪᱪᱷᱟ ᱴᱷᱤᱠ ᱜᱮᱭᱟ ᱟᱞᱮ ᱱᱚᱰᱮ ᱮᱢᱵᱩᱞᱮᱱᱥ ᱞᱮ ᱵᱮᱵᱚᱥᱛᱟᱭᱮᱫᱟ ᱱᱚᱣᱟ ᱫᱚᱥ ᱯᱚᱱᱨᱳ ᱢᱤᱱᱤᱴ ᱠᱷᱟᱱ ᱜᱮ ᱱᱟᱜᱠᱷᱟᱱ ᱚᱸᱰᱮ ᱛᱤᱭᱳᱜᱚᱜᱼᱟ ᱴᱷᱤᱠ ᱟᱪᱷᱮ ᱛᱳ ᱱᱚᱣᱟ ᱢᱳᱵᱟᱭᱤᱞ ᱱᱟᱢᱵᱟᱨ ᱫᱚ ᱱᱚᱣᱟ ᱨᱮ ᱯᱷᱳᱱ ᱦᱩᱭᱩᱜ ᱟ ᱱᱟᱜ ᱠᱷᱟᱱ ᱯᱷᱳᱱᱟᱭ ᱰᱟᱭᱵᱷᱟᱨ ᱛᱟᱦᱚᱞᱮ ᱩᱱᱤ ᱟᱫ ᱫᱷᱩᱨᱟᱹᱭ ᱪᱟᱞᱟᱜᱼᱟ ᱜᱟᱭᱤᱴᱮᱯᱮ ᱚᱠᱟ ᱴᱟᱜ ᱚᱲᱟᱜ ᱵᱟᱭ ᱵᱟᱲᱟᱭᱟ ᱛᱳᱼ ᱟᱪᱪᱷᱟ ᱛᱳ ᱦᱮᱞᱳ ᱱᱤᱛᱚ ᱨᱩᱜᱤ ᱚᱠᱟ ᱚᱵᱚᱥᱛᱟ ᱨᱮ ᱢᱮᱱᱟᱭ ᱛᱟᱵᱮᱱᱟ ᱟᱪᱪᱷᱟ ᱡᱚᱢ ᱧᱩ ᱠᱚ

ᱟᱪᱪᱷᱟ ᱟᱪᱪᱷᱟ ᱦᱮᱸ ᱦᱮᱸ ᱟᱪᱪᱷᱟ ᱴᱷᱤᱠ ᱜᱮᱭᱟ ᱟᱵᱮᱱᱻ ᱫᱚᱥ ᱯᱚᱰᱨᱳ ᱢᱤᱱᱤᱴ ᱚᱯᱮᱠᱷᱟᱭ ᱵᱤᱱ ᱚᱱᱮ ᱜᱟᱹᱰᱤ ᱞᱮ ᱵᱷᱮᱡᱟᱭᱮᱫ ᱟᱜ ᱠᱷᱟᱱ ᱟᱵᱮᱱ ᱱᱚᱰᱮ ᱟᱹᱜᱩᱭᱟᱵᱮᱱ ᱟᱜ ᱠᱷᱟᱱ ᱴᱷᱤᱠ ᱟᱪᱷᱮ ᱛᱳ ᱦᱮᱞᱳ ᱦᱮᱸ ᱢᱳᱵᱟᱭᱤᱞ ᱱᱟᱢᱵᱟᱨ ᱡᱮᱢᱚᱱ ᱠᱷᱩᱞᱟᱣ ᱜᱮ ᱛᱟᱦᱮᱱ ᱢᱟ ᱰᱟᱭᱵᱷᱟᱨᱮ ᱪᱟᱞᱟᱜᱟ ᱜᱟᱹᱭᱤᱰᱮᱵᱮᱱ ᱟᱨ ᱴᱷᱤᱠ ᱟᱪᱷᱮ ᱴᱷᱤᱠ ᱟᱪᱷᱮ ᱦᱮᱸ ᱦᱮᱸ ᱢᱟ ᱫᱚᱦᱚᱭ ᱵᱮᱱ